ᱤᱧ ᱵᱟᱹᱭᱤᱠ ᱛᱮ ᱯᱨᱟᱭ ᱠᱚᱢ ᱥᱮ ᱠᱚᱢ ᱟᱭᱢᱟ ᱡᱟᱭᱜᱟ ᱜᱤᱧ ᱪᱟᱞᱟᱣ ᱠᱟᱱᱟ ᱡᱮᱢᱚᱱ ᱠᱤ ᱟᱹᱫᱤᱱᱟ ᱟᱹᱫᱤᱱᱟ ᱦᱩᱭᱩᱜ ᱠᱟᱱᱟ ᱢᱤᱫᱴᱟᱱ ᱟᱹᱫᱤᱱᱟ ᱜᱟᱲ ᱱᱟᱢ ᱠᱚᱨᱟ ᱵᱤᱠᱠᱷᱟᱛᱚ ᱡᱟᱭᱜᱟ ᱦᱩᱭᱩᱜ ᱠᱟᱱᱟ ᱢᱟᱞᱫᱟ ᱨᱮᱱᱟᱜ ᱟᱫᱤᱱᱟ ᱡᱟᱭᱜᱟ ᱫᱚ ᱚᱱᱮᱠ ᱡᱚᱱ ᱟᱭᱢᱟ ᱦᱚᱲᱜᱮ ᱧᱮᱞ ᱞᱟᱹᱜᱤᱫ ᱠᱚ ᱛᱟᱦᱮᱱᱟ ᱠᱟᱱᱟ ᱤᱧ ᱵᱟᱭᱤᱠ ᱛᱤᱧ ᱪᱟᱞᱟᱣ ᱠᱟᱱᱟ ᱱᱟᱭ ᱠᱚᱨᱮ ᱠᱚᱢ ᱥᱮ ᱠᱚᱢ ᱱᱚᱸᱰᱮ ᱠᱷᱚᱡ ᱪᱚᱞᱞᱤᱥ ᱠᱤᱞᱳᱢᱤᱴᱟᱨ ᱨᱟᱥᱛᱟ ᱛᱚ ᱟᱹᱫᱤᱱᱟ ᱨᱮ ᱧᱮᱞ ᱡᱚᱝ ᱞᱮᱠᱟᱱ ᱡᱟᱭᱜᱟ ᱢᱮᱱᱟᱜᱼᱟ ᱚᱸᱰᱮ ᱪᱟᱞᱟᱣ ᱠᱟᱛᱮᱫ ᱵᱷᱟᱞᱚ ᱢᱚᱡᱤᱧ ᱵᱩᱡᱷᱟᱹᱣ ᱟᱠᱟᱫᱟ ᱥᱮ ᱤᱱᱟᱹ ᱵᱟᱫ ᱠᱟᱛᱮᱫ ᱨᱮᱦᱚᱸ ᱟᱞᱮ ᱱᱚᱸᱰᱮ ᱠᱷᱚᱡ ᱤᱧ ᱪᱟᱞᱟᱣ ᱠᱟᱱᱟ ᱵᱟᱞᱩᱨᱜᱷᱟᱴ ᱵᱟᱞᱩᱨᱜᱷᱟᱴ ᱠᱟᱞ ᱫᱤᱜᱷᱤ ᱯᱟᱨᱠ ᱪᱮᱫᱟᱜ ᱥᱮ ᱚᱸᱰᱮ ᱪᱟᱞᱟᱣ ᱠᱟᱛᱮᱫ ᱦᱚᱸ ᱟᱹᱰᱤ ᱱᱟᱯᱟᱭᱤᱧ ᱵᱩᱡᱷᱟᱹᱣ ᱠᱟᱫᱟ ᱞᱚᱝ ᱰᱨᱟᱭᱤᱵᱽ ᱨᱤᱧ ᱪᱟᱞᱟᱣ ᱠᱟᱱᱟ ᱮᱵᱚᱝ ᱟᱭᱢᱟ ᱥᱟᱺᱜᱤᱧᱤᱧ ᱪᱟᱞᱟᱣ ᱟᱠᱟᱱᱟ ᱫᱟᱬᱟᱱᱤᱧ ᱪᱟᱞᱟᱣ ᱠᱟᱱᱟ ᱧᱮᱞ ᱠᱟᱹᱫᱟᱹᱧ ᱡᱟᱭᱜᱟ ᱪᱟᱞᱟᱣ ᱠᱟᱛᱮᱫ ᱥᱮ ᱟᱨᱦᱚᱸ ᱥᱟᱺᱜᱤᱧ ᱫᱤᱥᱟᱹᱢᱤᱧ ᱪᱟᱞᱟᱣ ᱠᱟᱱᱟ ᱡᱮᱢᱚᱱ ᱫᱟᱨᱡᱤᱞᱤᱝᱤᱧ ᱪᱟᱞᱟᱣ ᱠᱟᱱᱟ ᱫᱟᱨᱡᱤᱞᱤᱝ ᱪᱟ ᱵᱟᱜᱟᱱ ᱦᱮᱱᱟᱜᱼᱟ ᱵᱟᱭᱤᱠ ᱛᱮᱜᱤᱧ ᱪᱟᱞᱟᱣ ᱞᱮᱱᱟ ᱥᱮ ᱤᱧᱟᱹᱜ ᱵᱟᱭᱤᱠ ᱢᱮᱱᱟᱜ ᱛᱤᱧᱛᱮ ᱤᱧ ᱜᱚᱲᱚᱧ ᱧᱟᱢ ᱠᱟᱫᱟ ᱟᱹᱰᱤ ᱥᱟᱺᱜᱤᱧ ᱥᱟᱺᱜᱤᱧ ᱪᱟᱞᱟᱣ ᱡᱟᱭᱜᱟ ᱠᱟᱛᱮᱫ ᱥᱮ ᱠᱚᱢ ᱥᱚᱢᱚᱭ ᱨᱮ ᱡᱟᱹᱥᱛᱤ ᱥᱟᱺᱜᱤᱧ ᱪᱟᱞᱟᱣ ᱥᱮ ᱢᱟᱱᱮ ᱱᱤᱡᱮᱨᱟᱜ ᱥᱚᱛᱚᱨᱠᱚᱛᱟ ᱠᱟᱛᱮᱫ ᱛᱟᱯᱚᱨ ᱵᱟᱭᱤᱠ ᱪᱟᱞᱟᱣ ᱫᱚᱨᱠᱟᱨ ᱟᱨ ᱤᱧ ᱪᱟᱞᱟᱣ ᱠᱟᱛᱮᱫ ᱤᱧ ᱧᱮᱞ ᱵᱟᱲᱟᱣ ᱠᱟᱫᱟ